ᱤᱧᱟᱹᱜ ᱢᱤᱫ ᱡᱤᱵᱽ ᱡᱤᱵᱠᱟᱹ ᱢᱮᱱᱟᱜᱼᱟ ᱡᱟᱦᱟᱸ ᱫᱚ ᱤᱧᱟᱹᱜ ᱢᱤᱫᱴᱮᱱ ᱢᱤᱫᱴᱮᱱ ᱦᱩᱲᱩ ᱞᱟᱹᱦᱩᱫ ᱢᱮᱥᱤᱱ ᱢᱮᱱᱟᱜᱼᱟ ᱛᱳ ᱚᱱᱟᱫᱚ ᱤᱧᱟᱹᱜ ᱫᱚ ᱱᱚᱣᱟ ᱫᱚ ᱠᱟᱨᱮᱱᱴᱛᱮ ᱪᱟᱞᱟᱜᱼᱟ ᱛᱳ ᱚᱱᱟᱫᱚ ᱠᱟᱨᱮᱱᱴ ᱛᱮ ᱪᱟᱞᱟᱜᱼᱟ ᱢᱮᱱᱠᱷᱟᱱ ᱠᱟᱨᱮᱱᱴ ᱵᱟᱝ ᱛᱟᱦᱮᱸ ᱞᱮᱱᱠᱷᱟᱱ ᱟᱹᱰᱤ ᱟᱱᱟᱴ ᱥᱤᱨᱡᱟᱹᱜᱼᱟ ᱟᱨ ᱚᱱᱟᱫᱚ ᱠᱟᱨᱮᱱᱴ ᱫᱟᱨᱟᱭ ᱛᱮᱜᱮ ᱦᱩᱲᱩ ᱠᱚ ᱞᱟᱹᱦᱩᱫᱚᱜᱼᱟ ᱥᱮ ᱟᱭᱢᱟ ᱦᱚᱲᱟᱜ ᱜᱮ ᱟᱨᱠᱤ ᱡᱚᱢ ᱪᱟᱣᱞᱮ ᱞᱟᱹᱦᱩᱫᱚᱜᱼᱟ ᱱᱚᱣᱟ ᱛᱮᱜᱮ ᱟᱭᱢᱟᱜᱮ ᱥᱟᱥᱟᱝ ᱡᱤᱨᱟᱹ ᱡᱚᱛᱚ ᱱᱚᱣᱟ ᱨᱮᱱᱟᱜ ᱢᱮᱥᱤᱱ ᱠᱟᱱᱟ ᱟᱵᱚᱫᱚ ᱟᱫᱚ ᱠᱟᱨᱮᱱᱴ ᱛᱮᱜᱮ ᱪᱟᱞᱟᱜᱼᱟ ᱢᱮᱱᱠᱷᱟᱱ ᱱᱚᱣᱟ ᱫᱚ ᱠᱟᱨᱮᱱᱴ ᱡᱩᱫᱤ ᱵᱟᱝ ᱛᱟᱦᱮᱱᱟ ᱥᱮ ᱞᱟᱭᱤᱱ ᱜᱮᱫᱚᱜᱼᱟ ᱥᱮ ᱡᱟᱦᱟᱱᱟᱜ ᱯᱨᱚᱵᱞᱮᱢ ᱦᱩᱭᱩᱜᱼᱟ ᱛᱟᱦᱞᱮ ᱟᱹᱰᱤ ᱟᱱᱟᱴ ᱥᱤᱨᱡᱟᱹᱜᱼᱟ ᱱᱤᱡᱮᱨᱟᱜ ᱢᱟ ᱥᱤᱨᱡᱟᱹᱜ ᱠᱟᱱᱟ ᱢᱮᱱᱠᱷᱟᱱ ᱟᱭᱢᱟ ᱦᱚᱲᱟᱜ ᱠᱟᱹᱢᱤ ᱜᱮᱵᱟᱝ ᱜᱟᱱᱚᱜ ᱛᱟᱠᱚᱣᱟ ᱱᱚᱣᱟᱜᱮ ᱦᱩᱭᱩᱜ ᱠᱟᱱᱟ ᱤᱧᱟᱹᱜ ᱡᱤᱵᱠᱟᱹ ᱵᱤᱡᱽᱞᱤ ᱴᱮᱸᱦᱟᱱᱰ ᱢᱮᱱᱟᱜᱼᱟ ᱢᱮᱥᱤᱱ ᱪᱮᱛᱟᱱ ᱨᱮ ᱟᱨ ᱱᱚᱣᱟ ᱵᱷᱮᱜᱟᱨ ᱞᱮᱱᱠᱷᱟᱱ ᱱᱚᱣᱟ ᱨᱮᱱᱟᱜ ᱮᱥᱮᱨ ᱫᱚ ᱫᱚ